ᱮᱱᱮᱡ ᱫᱚ ᱟᱹᱰᱤ ᱯᱨᱚᱠᱟᱨ ᱞᱮ ᱮᱱᱮᱡ ᱥᱮᱨᱮᱧᱟ ᱤᱭᱟᱹ ᱟᱛᱮᱫ ᱡᱟᱦᱟᱸ ᱨᱮᱜᱮ ᱮᱱᱮᱡ ᱥᱮᱨᱮᱧ ᱦᱩᱭᱩᱜᱼᱟ ᱚᱸᱰᱮ ᱜᱮ ᱡᱤᱵ ᱠᱟᱛᱮᱫ ᱞᱮ ᱮᱱᱮᱡ ᱥᱮᱨᱮᱧᱟ ᱚᱸᱰᱮ ᱫᱚ ᱢᱟᱱᱮ ᱨᱟᱹᱥᱠᱟᱹ ᱜᱮ ᱮᱱᱮᱡ ᱫᱚ ᱟᱹᱰᱤ ᱯᱨᱚᱠᱟᱨ ᱢᱮᱱᱟᱜᱼᱟ ᱟᱨᱟᱹᱰᱤ ᱯᱨᱚᱠᱟᱨ ᱜᱮᱞᱮ ᱮᱱᱮᱡ ᱫᱚᱝ ᱞᱟᱜᱽᱬᱮ ᱵᱟᱦᱟ ᱵᱟᱯᱞᱟ ᱮᱱᱮᱡ ᱫᱚ ᱟᱹᱰᱤᱜᱟᱱ ᱢᱮᱱᱟᱜᱼᱟ ᱨᱩᱥᱤᱠᱟ ᱮᱱᱮᱡ ᱨᱩᱥᱤᱠᱟ ᱦᱚᱸ ᱥᱟᱸᱜᱮ ᱜᱮᱭᱟ ᱴᱚᱞᱟ ᱨᱮᱦᱚᱸ ᱮᱱᱮᱡ ᱥᱮᱨᱮᱧ ᱦᱚᱲ ᱦᱚᱸ ᱟᱹᱰᱤ ᱨᱟᱹᱥᱠᱟᱹ ᱜᱮ ᱢᱮᱱᱟᱜ ᱠᱚᱣᱟ

ᱚᱱᱟ ᱮᱱᱮᱡ ᱫᱚ ᱨᱮ ᱮᱱᱮᱡ ᱨᱟᱹᱥᱠᱟᱹ ᱛᱮ ᱡᱚᱛᱚᱣᱟᱜ ᱢᱟᱱᱮ ᱡᱟᱦᱟᱸᱨᱮ ᱮᱱᱮᱡ ᱥᱮᱨᱮᱧ ᱞᱮ ᱪᱟᱞᱟᱣ ᱞᱮᱱᱠᱷᱟᱱ ᱥᱯᱳᱨᱴ ᱡᱟᱦᱟᱸ ᱨᱮ ᱯᱟᱛᱟ ᱱᱤᱛᱚᱜ ᱢᱟ ᱡᱟᱦᱟᱸ ᱨᱮᱜᱮ ᱡᱟᱦᱟᱱᱟᱜ ᱦᱩᱭᱩᱜ ᱠᱟᱱᱟ ᱡᱟᱦᱟᱸ ᱨᱮᱜᱮ ᱮᱱᱮᱡ ᱥᱮᱨᱮᱧ ᱮᱢ ᱟᱬᱜᱚᱭᱮᱱ ᱠᱷᱟᱱ ᱚᱸᱰᱮ ᱜᱮ ᱯᱨᱟᱭᱤᱡᱽ ᱠᱚ ᱮᱢᱚᱜ ᱠᱟᱱᱟ ᱢᱟᱱᱮᱢ ᱫᱟᱲᱮ ᱞᱮᱱᱠᱷᱟᱱ ᱱᱮᱛᱟᱨ ᱚᱱᱟ ᱜᱳᱴᱟ ᱜᱮᱠᱚ ᱞᱟᱜᱟᱜ ᱮᱱᱮᱡ ᱥᱮᱨᱮᱧ ᱫᱚᱠᱚ ᱥᱮᱨᱮᱧᱮᱜᱼᱟ ᱟᱨ ᱡᱟᱦᱟᱸ ᱨᱮ ᱯᱨᱟᱭᱤᱡᱽ ᱮᱱᱮᱡ ᱠᱟᱛᱮᱫ ᱜᱮᱠᱚ ᱟᱹᱜᱩᱭᱮᱜᱼᱟ ᱡᱟᱦᱟᱱᱟᱜ ᱡᱟᱦᱟᱸ ᱨᱮᱜᱮ ᱦᱩᱭᱩᱜ ᱠᱟᱱ ᱮᱱᱮᱡ ᱥᱮᱨᱮᱧ ᱫᱚᱝ ᱞᱟᱜᱽᱬᱮ ᱮᱱᱮᱡ ᱤᱭᱟᱹ ᱠᱟᱛᱮᱫ ᱜᱮᱠᱚ ᱦᱤᱡᱩᱜ ᱠᱟᱱᱟ ᱫᱟᱲᱮ ᱠᱟᱛᱮᱫ ᱜᱮ ᱚᱱᱟᱛᱮ ᱟᱹᱰᱤ ᱨᱟᱹᱥᱠᱟᱹ ᱮᱱᱮᱡ ᱨᱮᱭᱟᱜ ᱫᱚ ᱟᱹᱰᱤ ᱨᱟᱹᱥᱠᱟᱹ ᱢᱮᱱᱟᱜᱼᱟ ᱟᱨ ᱟᱹᱰᱤ ᱯᱨᱚᱠᱟᱨ ᱜᱮ ᱢᱮᱱᱟᱜᱼᱟ ᱟᱹᱰᱤ ᱨᱟᱹᱥᱠᱟᱹ ᱜᱮᱠᱚ ᱮᱱᱮᱡᱼᱟ ᱟᱨ ᱯᱨᱟᱭᱤᱡᱽ ᱦᱚᱸᱠᱚ ᱟᱹᱜᱩᱭᱮᱫ ᱜᱮᱭᱟ ᱮᱱᱮᱡ ᱤᱫᱤ ᱠᱟᱛᱮᱫ